ᱦᱮᱸ ᱤᱧ ᱪᱟᱥᱵᱟᱥᱮᱫᱟ ᱱᱤᱭᱟᱹ ᱠᱷᱟᱹᱛᱤᱨ ᱜᱤ ᱠᱟᱨᱚᱱ ᱥᱩᱫᱩ ᱤᱧ ᱢᱚᱛᱚᱡ ᱫᱚ ᱵᱟᱝ ᱟᱨᱚ ᱤᱧ ᱞᱮᱠᱟᱱ ᱠᱚ ᱟᱨᱦᱚᱸ ᱢᱮᱱᱟᱜ ᱠᱩᱣᱟ ᱩᱱᱠᱩ ᱦᱚᱸᱠᱚ ᱪᱟᱥᱵᱟᱥ ᱮᱫᱟ ᱠᱟᱨᱚᱱ ᱪᱟᱥᱵᱟᱥ ᱵᱟᱝ ᱦᱩᱭᱩᱜ ᱠᱷᱟᱱ ᱟᱵᱚ ᱪᱮᱫ ᱵᱚᱱ ᱡᱚᱢᱟ ᱪᱟᱥ ᱢᱮᱱᱟᱜ ᱛᱮ ᱟᱵᱚᱵᱚᱱ ᱵᱟᱧᱪᱟᱣ ᱟᱠᱟᱱᱟ ᱥᱮ ᱤᱧᱦᱚᱸᱧ ᱵᱟᱧᱪᱟᱣ ᱟᱠᱟᱱᱟ ᱚᱱᱟ ᱪᱟᱥ ᱟᱨᱡᱟᱣ ᱠᱟᱛᱮ ᱡᱚᱢ ᱠᱟᱛᱮ ᱡᱤᱭᱚᱱ ᱠᱷᱟᱸᱰᱟᱣ ᱫᱚ ᱟᱹᱰᱤ ᱱᱟᱯᱟᱭ ᱜᱮ ᱵᱩᱡᱷᱟᱹᱜᱼᱟ ᱪᱮᱫᱟᱜ ᱥᱮ ᱠᱟᱣᱰᱤ ᱛᱚ ᱟᱨ ᱵᱟᱝ ᱟᱨᱡᱟᱜᱼᱟ ᱡᱟᱦᱟᱸᱱᱟᱜ ᱵᱮᱱᱟᱣ ᱠᱟᱛᱮ ᱡᱟᱦᱟᱸᱱᱟᱜ ᱟᱨᱡᱟᱣ ᱠᱟᱛᱮ ᱛᱚᱵᱮ ᱛᱚ ᱠᱟᱣᱰᱤ ᱡᱚᱜᱟᱲᱚᱜᱼᱟ ᱚᱱᱟ ᱠᱟᱣᱰᱤ ᱡᱚᱜᱟᱲ ᱠᱟᱛᱮᱜᱤ ᱵᱟᱧᱪᱟᱣ ᱛᱟᱦᱮᱸᱱ ᱟᱨ ᱚᱱᱟ ᱞᱟᱹᱜᱤᱫ ᱜᱤ ᱪᱟᱥᱵᱟᱥ ᱫᱚ ᱠᱚᱨᱟᱣ ᱪᱟᱞᱟᱜ ᱠᱟᱱᱟ